ᱚᱱᱟ ᱠᱚ ᱡᱟᱭᱜᱟᱢ ᱥᱮᱱ ᱞᱮᱱᱠᱷᱟᱱ ᱟᱹᱰᱤ ᱯᱷᱩᱨᱛᱤᱢ ᱵᱩᱡᱷᱟᱹᱣᱟ ᱪᱮᱫ ᱞᱮᱠᱟ ᱵᱮᱝᱞᱳᱨ ᱵᱮᱝᱞᱳᱨ ᱡᱚᱛᱚᱠᱷᱚᱱ ᱦᱚᱯᱚᱱ ᱥᱚᱦᱚᱨ ᱠᱟᱱᱟ ᱢᱮᱱᱠᱷᱟᱱ ᱱᱩᱱᱟᱹᱜ ᱥᱟᱯᱷᱟᱼᱥᱩᱛᱨᱚ ᱛᱟᱦᱮᱱᱟ ᱡᱮ ᱟᱢ ᱠᱟᱹᱴᱤᱡ ᱦᱚᱸ ᱚᱡᱽᱨᱟ ᱜᱮ ᱵᱟᱢ ᱧᱮᱞ ᱧᱟᱢᱟ ᱚᱱᱟᱛᱮ ᱚᱸᱰᱮ ᱢᱚᱱᱮ ᱞᱟᱜᱟᱜᱼᱟ ᱟᱨ ᱚᱸᱰᱮᱱᱟᱜ ᱜᱮ ᱡᱚᱛᱚᱣᱟᱜ ᱜᱮ ᱠᱟᱹᱢᱤ

ᱚᱱᱠᱟᱜᱮ ᱱᱚᱛᱮ ᱵᱷᱟᱨᱚᱛ ᱨᱮᱭᱟᱜ ᱡᱚᱛᱚ ᱠᱷᱚᱱ ᱵᱮᱥ ᱥᱚᱦᱚᱨ ᱢᱮᱱᱫᱚ ᱤᱧᱟᱹᱜ ᱫᱚ ᱵᱮᱝᱞᱩᱨᱩ ᱠᱟᱱᱟ ᱟᱨ ᱵᱮᱝᱞᱳᱨ ᱨᱮ ᱥᱮᱱ ᱠᱟᱛᱮᱫ ᱟᱹᱰᱤ